ᱦᱮᱞᱳ ᱫᱚᱠᱟᱱ ᱵᱟᱹᱵᱩ ᱤᱧ ᱡᱚᱢᱤᱥᱥᱚᱨ ᱢᱩᱨᱢᱩᱧ ᱢᱮᱱ ᱮᱫᱟ ᱟᱢᱟᱜ ᱦᱳᱴᱮᱞ ᱨᱮ ᱯᱟᱸᱯᱚᱲ ᱡᱷᱤᱞᱯᱤ ᱞᱟᱹᱰᱩ ᱪᱤᱠᱮᱱ ᱦᱟᱹᱠᱩ ᱱᱚᱣᱟᱠᱚᱧ ᱵᱩᱠᱤᱝ ᱟᱠᱟᱫᱟ ᱮᱱᱠᱷᱟᱱ ᱱᱤᱛᱚᱜ ᱫᱚ ᱦᱟᱹᱠᱩ ᱫᱚ ᱦᱟᱸᱜ ᱵᱟᱝᱞᱮ ᱡᱚᱢᱮᱫ ᱠᱚᱣᱟ ᱡᱟᱦᱟᱸ ᱯᱚᱭᱥᱟ ᱟᱹᱢᱤᱧ ᱮᱢ ᱟᱠᱟ ᱢᱮᱭᱟ ᱞᱟᱦᱟᱛᱮ ᱚᱱᱟ ᱡᱟᱦᱟᱸᱢ ᱵᱟᱫᱽ ᱠᱟᱹᱛᱤᱧ ᱠᱟᱱᱟ ᱦᱟᱹᱠᱩ ᱵᱟᱵᱚᱫ ᱚᱱᱟᱫᱚ ᱮᱢ ᱨᱩᱣᱟᱹᱲ ᱠᱟᱛᱤᱧᱟ ᱯᱷᱮᱨᱚᱛ ᱠᱟᱛᱤᱧᱟ